ᱱᱚᱸᱰᱮ ᱫᱚ ᱮᱴᱟᱜ ᱯᱟᱹᱨᱥᱤ ᱠᱚ ᱠᱷᱚᱱ ᱥᱟᱱᱛᱟᱲᱤ ᱯᱟᱹᱨᱥᱤ ᱨᱮᱭᱟᱜ ᱳᱡᱚᱱ ᱫᱚ ᱡᱟᱹᱥᱛᱤ ᱜᱮᱭᱟ ᱪᱮᱫᱟᱜ ᱥᱮ ᱵᱟᱝᱢᱟ ᱦᱤᱱᱫᱤ ᱠᱚ ᱵᱟᱝᱞᱟ ᱠᱚ ᱚᱱᱟ ᱠᱚ ᱛᱚᱨᱡᱚᱢᱟ ᱯᱚᱛᱚᱵ ᱯᱟᱲᱦᱟᱣ ᱠᱟᱛᱮᱫ ᱧᱮᱞᱟᱠᱟᱱᱟ ᱡᱮ ᱱᱩᱠᱩ ᱱᱚᱣᱟ ᱠᱚᱫᱚ ᱠᱚᱢᱜᱮ ᱢᱮᱱᱟᱜᱼᱟ ᱤᱱᱟᱹ ᱫᱚ ᱟᱨ ᱟᱵᱚᱣᱟᱜ ᱥᱟᱱᱛᱟᱲᱤ ᱯᱟᱹᱨᱥᱤ ᱨᱮᱫᱚ ᱡᱟᱹᱥᱛᱤᱜᱮ ᱡᱟᱹᱥᱛᱤ ᱧᱮᱞᱚᱜᱼᱟ ᱪᱮᱫᱟᱜ ᱥᱮ ᱵᱟᱝᱢᱟ ᱦᱤᱱᱫᱤ ᱵᱟᱝᱞᱟᱨᱮ ᱱᱚᱝᱠᱟᱱᱟᱜ ᱢᱮᱱᱟᱜᱼᱟ ᱡᱮᱢᱚᱱ ᱠᱤ ᱜᱤᱛᱤᱡ ᱦᱚᱸ ᱫᱩᱲᱩᱵ ᱜᱮ ᱟᱨ ᱫᱩᱲᱩᱵ ᱦᱚᱸ ᱜᱤᱛᱤᱡ ᱜᱮ ᱟᱵᱚ ᱥᱟᱱᱛᱟᱲ ᱛᱮᱫᱚ ᱚᱱᱟ ᱫᱚ ᱟᱵᱚᱫᱚ ᱟᱵ ᱟᱠᱟᱱᱟᱭ ᱵᱩᱨᱩᱢ ᱟᱠᱟᱱᱟᱭ ᱜᱤᱛᱤᱡ ᱟᱠᱟᱱᱟᱭ ᱚᱱᱠᱟᱱᱟᱜ ᱜᱮ ᱢᱮᱱᱟᱜᱼᱟ ᱟᱨ ᱦᱤᱱᱫᱤ ᱛᱮ ᱥᱮ ᱵᱟᱝᱞᱟ ᱛᱮᱫᱚ ᱟᱯ ᱟᱠᱟᱱ ᱨᱮᱦᱚᱸ ᱵᱮᱭᱴᱷᱟ ᱦᱮᱸ ᱜᱤᱛᱤᱡ ᱟᱠᱟᱱ ᱨᱮᱦᱚᱸ ᱵᱮᱭᱴᱷᱟ ᱦᱮᱸ ᱟᱨᱮ ᱫᱩᱲᱩᱵ ᱟᱠᱟᱱ ᱨᱮᱦᱚᱸ ᱵᱮᱭᱴᱷᱟ ᱜᱮᱠᱚ ᱢᱮᱱᱟ ᱚᱱᱟ ᱠᱷᱟᱹᱛᱤᱨ ᱟᱵᱚᱣᱟᱜ ᱟᱹᱲᱟ ᱫᱚ ᱥᱮ ᱥᱟᱱᱛᱟᱲᱤ ᱯᱟᱹᱨᱥᱤ ᱟᱹᱲᱟᱹ ᱫᱚ ᱦᱤᱱᱫᱤ ᱵᱟᱝᱞᱟ ᱠᱷᱚᱱᱟᱜ ᱫᱚ ᱡᱟᱹᱥᱛᱤ ᱠᱷᱚᱱ ᱡᱟᱹᱥᱛᱤᱜᱮ ᱢᱮᱱᱟᱜᱼᱟ ᱟᱨ ᱳᱡᱚᱱ ᱦᱚᱸ ᱛᱟᱵᱚ ᱡᱟᱹᱥᱛᱤ ᱜᱮᱭᱟ